ᱦᱮᱞᱳ ᱤᱧ ᱪᱟᱢᱯᱟ ᱥᱚᱨᱮᱱ ᱤᱧ ᱞᱟᱹᱭᱮᱫᱟ

ᱦᱮᱸ ᱤᱧᱟᱹᱜ ᱫᱚᱠᱟᱱ ᱜᱮ ᱚᱱᱟ ᱫᱚ ᱦᱳᱭ ᱥᱚᱨᱮᱱ ᱪᱟᱭ ᱫᱚᱠᱟᱱ ᱧᱩᱛᱩᱢ ᱠᱟᱫᱟ ᱦᱳᱭ ᱦᱳᱭ ᱤᱧᱟᱹᱜ ᱪᱟᱭ ᱫᱚ ᱡᱟᱦᱟᱸᱭ ᱧᱩᱭᱟ ᱥᱮ ᱢᱤᱫ ᱫᱷᱟᱣ ᱩᱱᱤ ᱫᱚ ᱫᱤᱱ ᱜᱮ ᱩᱱᱤ ᱧᱩ ᱥᱟᱱᱟᱭᱟ ᱪᱟᱭ ᱚᱱᱠᱟᱜᱮ ᱵᱮᱥ ᱵᱮᱥ ᱪᱟᱧ ᱵᱮᱱᱟᱣᱟ ᱦᱳᱭ ᱦᱮᱸ ᱤᱧ ᱫᱚ ᱞᱮᱢᱚᱱ ᱪᱟᱧ ᱵᱮᱱᱟᱣᱟ ᱞᱮᱢᱚᱱ ᱴᱤ ᱟᱨ ᱞᱮᱢᱚᱱ ᱴᱤ ᱦᱩᱭᱱᱟ ᱟᱨ ᱦᱚᱸ ᱚᱱᱠᱟ ᱠᱚᱯᱷᱤ ᱠᱚ ᱟᱫᱨᱚᱠ ᱠᱚ ᱢᱮᱥᱟ ᱠᱟᱛᱮ ᱚᱱᱠᱟ ᱫᱩᱫᱽ ᱪᱟᱭ ᱦᱚᱧ ᱵᱮᱱᱟᱣᱟ ᱚᱱᱠᱟᱛᱮ ᱤᱧᱟᱹᱜ ᱫᱚᱠᱟᱱ ᱨᱮᱫᱚ ᱟᱹᱰᱤ ᱛᱮᱫ ᱠᱚ ᱦᱚᱲ ᱠᱚ ᱦᱤᱡᱩᱜᱼᱟ ᱢᱤᱫ ᱫᱷᱟᱣ ᱠᱚ ᱧᱩ ᱞᱮᱠᱷᱟᱱ

ᱱᱤᱦᱟᱹᱛ ᱱᱤᱦᱟᱹᱛ ᱧᱩᱭ ᱢᱮ ᱱᱤᱦᱟᱹᱛ ᱟᱨ ᱢᱤᱫ ᱫᱷᱟᱣ ᱧᱩ ᱞᱮᱠᱷᱟᱱ ᱵᱩᱡᱷᱟᱹᱣᱟᱢ ᱢᱟᱱᱮ ᱵᱮᱥ ᱥᱮ ᱵᱟᱹᱲᱤᱡ ᱞᱮ ᱪᱟᱭᱟ ᱟᱞᱮ ᱫᱚ ᱮᱹᱠ ᱱᱚᱢᱚᱨ ᱞᱮ ᱪᱟᱭᱟ ᱮᱠᱫᱚᱢ ᱮᱹᱠ ᱱᱚᱢᱵᱚᱨ ᱮᱹᱠᱫᱚᱢ ᱡᱟᱦᱟᱸᱭ ᱢᱤᱫ ᱫᱷᱟᱣ ᱧᱩᱭᱟᱭᱥᱮ ᱟᱨ ᱚᱱᱠᱟ ᱫᱚ ᱫᱮᱥᱤ ᱜᱟᱹᱭ ᱫᱚ ᱵᱟᱝ ᱧᱟᱢᱚᱜᱼᱟ ᱟᱫᱚ ᱥᱟᱫᱟ ᱫᱩᱫᱽ ᱛᱮᱧ ᱵᱮᱱᱟᱣᱟ ᱚᱱᱟ ᱨᱮᱱᱟᱜ ᱨᱮᱴ ᱫᱚ ᱫᱚᱥ ᱫᱚᱥ ᱨᱩᱯᱭᱟ ᱟᱨ ᱱᱚᱝᱠᱟ ᱞᱮᱢᱚᱱ ᱴᱤ ᱞᱮᱢᱚᱱ ᱜᱨᱟᱥ ᱴᱤ ᱚᱱᱟ ᱤᱭᱟᱹ ᱚᱱᱟ ᱠᱚᱫᱚ ᱱᱟᱦᱟᱸᱜ ᱯᱟᱸᱪ ᱨᱩᱯᱭᱟ ᱜᱞᱟᱥ ᱠᱟᱯᱷ ᱦᱳᱭ ᱦᱳᱭ

ᱟᱪᱷᱟ ᱴᱷᱤᱠ ᱜᱮᱭᱟ ᱯᱮᱲᱟ ᱠᱚᱦᱚᱸ ᱧᱩ ᱛᱟᱨᱟ ᱦᱚᱪᱚ ᱠᱚᱯᱮ ᱩᱱᱠᱩ ᱦᱚᱸ ᱠᱚ ᱩᱭᱦᱟᱹᱨ ᱫᱚᱦᱚᱭᱟ ᱡᱮ ᱛᱤᱨᱞᱟᱹ ᱦᱚᱯᱚᱱ ᱠᱚᱦᱚᱸ ᱵᱮᱥ ᱵᱮᱥ ᱪᱟᱭ ᱠᱚ ᱵᱮᱱᱟᱣᱟ ᱵᱮᱥ ᱵᱮᱥ ᱫᱚᱠᱟᱱ ᱠᱚ ᱪᱟᱞᱟᱣ ᱫᱟᱲᱮᱭᱟᱜᱼᱟ ᱟᱨ ᱚᱱᱟ ᱪᱟ ᱫᱚᱠᱟᱱ ᱦᱚᱸ ᱢᱤᱫᱴᱟᱝ ᱵᱮᱥ ᱵᱤᱡᱽᱱᱮᱥ ᱠᱟᱱ ᱜᱮᱭᱟ ᱟᱨ ᱚᱱᱟᱛᱮ ᱟᱠᱚᱣᱟᱜ ᱜᱷᱟᱨᱚᱸᱡᱽ ᱪᱮ ᱥᱚᱝᱥᱟᱨ ᱠᱚ ᱱᱟᱯᱟᱭ ᱠᱚ ᱛᱤᱸᱜᱩ ᱠᱮᱴᱮᱡ ᱫᱟᱲᱮᱭᱟᱜᱼᱟ ᱦᱳᱭ ᱩᱱᱤ ᱦᱚᱸ ᱡᱮᱢᱚᱱ ᱵᱷᱟᱨᱚᱛ ᱨᱮᱱᱤᱡ ᱯᱨᱚᱫᱷᱟᱱ ᱢᱚᱱᱛᱨᱤ ᱦᱚᱸ ᱪᱟᱭ ᱜᱮ ᱫᱚᱠᱟᱱ ᱛᱟᱦᱮᱱ ᱮ ᱟᱫᱚ ᱪᱟᱭ ᱫᱚᱠᱟᱱ ᱫᱚ ᱵᱮᱥ ᱡᱤᱱᱤᱥ ᱠᱟᱱᱟ ᱦᱮᱸ ᱦᱟᱺᱰᱤ ᱟᱹᱠᱷᱨᱤᱧ ᱠᱚᱨᱮ ᱠᱷᱚᱱ ᱫᱚ ᱦᱮᱸ ᱢᱟᱹᱱ ᱥᱚᱢᱟᱱ ᱦᱚᱸ ᱧᱟᱢᱚᱜᱼᱟ ᱴᱷᱤᱠ ᱜᱮᱭᱟ ᱛᱚᱵᱮ ᱢᱟ ᱦᱮᱸ